ᱤᱧ ᱠᱩᱥᱤᱭᱟᱜ ᱨᱤᱛᱩ ᱫᱚ ᱦᱩᱭᱩᱜ ᱠᱟᱱᱟ ᱥᱚᱨᱚᱫᱽ ᱠᱟᱞ ᱱᱚᱣᱟ ᱫᱚ ᱱᱤᱭᱟᱹ ᱠᱟᱨᱚᱱ ᱛᱤᱧ ᱠᱩᱥᱤᱭᱟᱜᱼᱟ ᱱᱚᱣᱟ ᱠᱟᱞ ᱨᱮᱫᱚ ᱥᱤᱛᱩᱝ ᱦᱚᱸ ᱦᱟᱞᱠᱟ ᱧᱚᱜ ᱥᱤᱛᱩᱝᱼᱟ ᱟᱨ ᱨᱟᱵᱟᱝ ᱦᱚᱸ ᱱᱟᱥᱮ ᱱᱟᱥᱮ ᱜᱮ ᱥᱮᱛᱟᱜ ᱟᱹᱭᱩᱵ ᱨᱟᱵᱟᱝᱼᱟ ᱛᱚ ᱱᱚᱜᱼᱚᱭ ᱱᱚᱝᱠᱟ ᱰᱷᱮᱨ ᱦᱚᱸ ᱵᱟᱝ ᱨᱟᱵᱟᱝᱼᱟ ᱰᱷᱮᱨ ᱦᱚᱸ ᱵᱟᱝ ᱥᱤᱛᱩᱝᱼᱟ ᱟᱹᱰᱤ ᱢᱚᱡᱽ ᱜᱮ ᱟᱹᱭᱠᱟᱹᱜᱼᱟ ᱟᱨ ᱡᱟᱦᱟᱸ ᱥᱮᱫ ᱮᱢ ᱠᱚᱭᱚᱜᱟ ᱦᱟᱹᱨᱤᱭᱟᱹᱲ ᱜᱮᱢ ᱧᱮᱞ ᱧᱟᱢᱟ ᱜᱷᱟᱸᱥ ᱠᱚ ᱞᱮᱜᱮᱫ ᱞᱮᱜᱮᱫ ᱟᱹᱰᱤ ᱢᱚᱡᱽ ᱜᱮ ᱫᱷᱟᱹᱨᱛᱤ ᱯᱩᱨᱤ ᱥᱟᱡᱟᱣ ᱛᱟᱦᱮᱱᱟ ᱪᱚᱴ ᱥᱮᱜ ᱮᱢ ᱠᱚᱭᱚᱜᱽ ᱨᱮᱦᱚᱸ ᱱᱤᱞ ᱜᱮ ᱥᱮᱨᱢᱟᱢ ᱧᱮᱞ ᱧᱟᱢᱟ ᱟᱹᱰᱤ ᱱᱟᱯᱟᱭ ᱟᱹᱰᱤ ᱱᱟᱯᱟᱭ ᱦᱚᱲᱢᱚ ᱡᱤᱣᱤ ᱠᱚ ᱵᱩᱡᱷᱟᱹᱜᱼᱟ ᱨᱮᱭᱟᱲ ᱜᱮ ᱦᱚᱭᱟᱭ ᱟᱹᱭᱩᱵ ᱵᱮᱲᱟ ᱡᱟᱦᱟᱸ ᱥᱮᱫ ᱫᱟᱲᱟᱱ ᱮᱢ ᱪᱟᱞᱟᱜ ᱨᱮᱦᱚᱸ ᱟᱹᱰᱤ ᱢᱮᱱᱮᱱ ᱱᱟᱯᱟᱭ ᱮᱢ ᱟᱹᱭᱠᱟᱹᱣᱼᱟ ᱚᱱᱟ ᱠᱚᱨᱮᱱᱟᱜ ᱯᱩᱨᱤᱵᱮᱥ ᱠᱚᱭᱚᱜ ᱵᱟᱲᱟ ᱠᱟᱛᱮ ᱚᱱᱟ ᱠᱚᱨᱮᱱᱟᱜ ᱫᱷᱤᱨᱤ ᱫᱟᱨᱮ ᱱᱟᱹᱲᱤ ᱠᱚ ᱠᱚᱭᱚᱜ ᱵᱟᱲᱟ ᱠᱟᱛᱮ ᱥᱮᱨᱢᱟ ᱥᱮᱫ ᱠᱚᱭᱚᱜ ᱠᱟᱛᱮ ᱦᱚᱸ ᱥᱮᱛᱟᱜ ᱨᱮ ᱵᱮᱨᱮᱫ ᱛᱚᱨᱟ ᱦᱚᱸ ᱥᱤᱥᱤᱨ ᱫᱟᱜ ᱱᱟᱥᱮᱱᱟᱜ ᱱᱟᱥᱮ ᱱᱚᱜ ᱜᱷᱟᱸᱥ ᱨᱮ ᱛᱟᱦᱮᱱᱟ ᱟᱹᱰᱤ ᱢᱚᱡᱽ ᱜᱮ ᱟᱹᱭᱠᱟᱹᱜ ᱟ ᱱᱚᱣᱟ ᱥᱚᱨᱚᱫᱽ ᱠᱟᱞ ᱫᱚ ᱱᱚᱣᱟ ᱠᱷᱟᱹᱛᱤᱨ ᱛᱮ ᱤᱧ ᱟᱹᱰᱤ ᱡᱟᱹᱥᱛᱤ ᱜᱮᱧ ᱠᱩᱥᱤᱭᱟᱜᱼᱟ